ᱟᱞᱮ ᱴᱚᱴᱷᱟ ᱨᱮᱭᱟ ᱵᱤᱨᱤᱫ ᱟᱨ ᱞᱟᱠᱪᱟᱨ ᱩᱛᱱᱟᱹᱣ ᱜᱚᱲᱚ ᱥᱚᱯᱚᱦᱚᱫ ᱨᱮ ᱠᱟᱹᱣᱰᱤ ᱟᱹᱨᱤ ᱯᱷᱮᱰᱟᱛ ᱪᱮᱫ ᱪᱮᱫ ᱛᱚ ᱱᱚᱣᱟ ᱫᱚ ᱟᱭᱢᱟ ᱨᱚᱠᱚᱢ ᱟᱨ ᱪᱮᱫ ᱠᱚ ᱞᱟᱹᱭᱟ ᱛᱚᱨᱠᱚ ᱵᱤᱛᱚᱨᱠᱚᱦᱚᱸ ᱢᱮᱱᱟᱜᱼᱟ ᱡᱮᱦᱮᱛᱩ ᱱᱟᱦᱟᱜ ᱥᱚᱨᱠᱟᱨ ᱫᱚ ᱟᱭᱟᱜ ᱟᱭᱟᱜ ᱪᱮᱫ ᱠᱚ ᱞᱟᱹᱭᱟ ᱟᱭᱟᱜ ᱧᱩᱛᱩᱢ ᱞᱟᱹᱜᱤᱫ ᱥᱮ ᱟᱭᱟᱜ ᱯᱷᱟᱭᱫᱟ ᱞᱟᱹᱜᱤᱫ ᱦᱚᱲ ᱠᱚᱫᱚ ᱢᱟᱱᱮ ᱪᱤᱱᱛᱟᱹ ᱵᱷᱟᱵᱱᱟ ᱛᱮ ᱥᱮᱫᱛᱮ ᱥᱮ ᱫᱚᱞᱚ ᱜᱚᱛᱚ ᱵᱷᱟᱵᱮᱭ ᱵᱤᱪᱪᱷᱤᱱᱚᱭᱮᱫ ᱠᱚᱣᱟᱭ ᱡᱮ ᱦᱚᱲ ᱦᱚᱲ ᱠᱚᱜᱤ ᱢᱟᱱᱮ ᱦᱚᱲ ᱦᱚᱲ ᱠᱚ ᱯᱟᱴᱤ ᱯᱳᱞᱤᱴᱤᱠᱥ ᱞᱮᱠᱟ ᱛᱮᱠᱚ ᱡᱚᱲᱟᱜ ᱠᱟᱱᱟ ᱥᱮ ᱚᱱᱠᱟ ᱞᱮᱠᱟᱛᱮ ᱥᱚᱨᱠᱟ ᱦᱚᱸ ᱟᱭᱟᱜ ᱟᱡᱞᱮᱠᱟ ᱟᱡ ᱡᱟᱦᱟᱸᱴᱟᱜ ᱴᱷᱤᱠᱮ ᱵᱩᱡᱷᱟᱣ ᱮᱫᱟ ᱥᱮ ᱵᱷᱩᱞᱮ ᱵᱩᱡᱷᱟᱹᱣᱮᱫᱟ ᱚᱱᱠᱟ ᱞᱮᱠᱟᱛᱮ ᱟᱡᱦᱚᱸᱭ ᱞᱟᱦᱟᱜ ᱠᱟᱱᱟ ᱟᱨ ᱡᱮᱢᱚᱱ ᱱᱮᱛᱟᱨ ᱫᱚ ᱵᱤᱰᱤᱭᱳ ᱳᱯᱷᱤᱥ ᱠᱚᱨᱮ ᱥᱮ ᱯᱚᱧᱪᱟᱭᱮᱛ ᱠᱚᱨᱮ ᱡᱟᱦᱟᱱᱟᱜ ᱟᱠᱚᱣᱟᱜ ᱠᱟᱹᱢᱤ ᱠᱚ ᱠᱟᱱᱟ ᱢᱟᱱᱮ ᱜᱨᱟᱢᱤᱱ ᱩᱱᱱᱚᱭᱚᱱ ᱞᱟᱹᱜᱤᱫ ᱥᱮ ᱜᱨᱟᱢ ᱯᱚᱧᱪᱟᱭᱮᱛ ᱩᱱᱱᱚᱭᱚᱱ ᱞᱟᱹᱜᱤᱫ ᱥᱮ ᱮᱞᱟᱠᱟ ᱩᱱᱱᱚᱭᱚᱱ ᱞᱟᱹᱜᱤᱫ ᱡᱟᱦᱟᱸᱠᱚ ᱠᱟᱹᱢᱤ ᱦᱚᱨᱟ ᱠᱚᱠᱚ ᱢᱟᱱᱮ ᱠᱚ ᱞᱟᱦᱟᱜ ᱠᱟᱱᱟ ᱚᱱᱠᱟ ᱞᱮᱠᱟᱛᱮ ᱢᱟᱱᱮ ᱦᱚᱲ ᱦᱚᱠᱚ ᱵᱟᱪᱷᱟᱣᱮᱫ ᱠᱚᱣᱟ ᱡᱮ ᱱᱩᱭᱫᱚ ᱦᱳᱭᱛᱳ ᱡᱟᱦᱟᱸᱭ ᱩᱱᱤᱫᱚ ᱜᱚᱲᱚ ᱫᱚᱨᱠᱟᱨ ᱵᱟᱝ ᱵᱟᱝ ᱟᱛᱟᱭᱟ ᱩᱱᱤᱫᱚ ᱦᱳᱭᱛᱳ ᱧᱟᱢ ᱮᱫᱟᱭ ᱡᱟᱦᱟᱸᱭ ᱥᱟᱹᱨᱤᱱᱟᱜ ᱛᱮᱜᱮ ᱟᱹᱰᱤ ᱢᱟᱱᱮ ᱜᱚᱲᱚ ᱫᱚᱨᱠᱟᱨ ᱜᱮᱭᱟ ᱚᱱᱠᱟᱱ ᱦᱚᱲᱫᱚ ᱥᱩᱡᱳᱜ ᱥᱩᱵᱤᱫᱟ ᱥᱮ ᱜᱚᱲᱚ ᱠᱚᱫᱚ ᱵᱟᱠᱚ ᱧᱟᱢᱮᱫᱟ ᱛᱳ ᱚᱱᱠᱟ ᱞᱮᱠᱟᱛᱮ ᱥᱚᱨᱠᱟᱨ ᱦᱚᱸ ᱥᱮ ᱠᱚᱨᱯᱚᱨᱮᱴ ᱥᱮ ᱡᱟᱦᱟᱸᱭ ᱱᱮᱛᱟ ᱢᱚᱱᱛᱨᱤ ᱠᱚᱦᱚᱸ ᱟᱠᱚ ᱦᱚᱲᱟᱜ ᱠᱟᱛᱷᱟ ᱵᱟᱝ ᱟᱧᱡᱚᱢ ᱠᱟᱛᱮᱫ ᱥᱮ ᱟᱡ ᱱᱤᱡᱮ ᱯᱷᱤᱞᱰ ᱨᱮ ᱪᱟᱞᱟᱣ ᱠᱟᱛᱮᱫ ᱵᱟᱝ ᱡᱟᱪᱟᱭ ᱠᱟᱛᱮᱫ ᱫᱚ ᱚᱱᱠᱟᱱ ᱵᱷᱩᱞ ᱥᱤᱫᱽᱫᱷᱟᱱᱛᱚ ᱥᱮ ᱵᱷᱩᱞ ᱰᱤᱥᱤᱥᱮᱱ ᱥᱮ ᱚᱱᱟᱫᱚ ᱵᱟᱝ ᱴᱷᱤᱠᱟ ᱛᱳ ᱟᱡ ᱡᱮᱦᱮᱛᱩ ᱟᱡᱫᱚ ᱫᱟᱹᱭᱤᱛᱛᱚ ᱨᱮ ᱢᱮᱱᱟᱭᱟ ᱥᱚᱨᱠᱟᱨᱤ ᱢᱤᱫᱴᱮᱱ ᱫᱟᱭᱤᱛᱛᱚ ᱨᱮ ᱢᱮᱱᱟᱭᱟ ᱛᱳ ᱚᱱᱠᱟ ᱞᱮᱠᱟᱛᱮ ᱟᱡᱜᱮ ᱡᱮᱱᱚ ᱚᱱᱟ ᱫᱚ ᱥᱚᱴᱷᱤᱠ ᱪᱮᱫ ᱠᱟᱱᱟ ᱵᱟᱝ ᱠᱟᱱᱟ ᱚᱱᱟ ᱞᱮᱠᱟᱛᱮ ᱡᱟᱪᱟᱭ ᱠᱟᱛᱮ ᱟᱡᱜᱮ ᱡᱮᱱᱚᱭ ᱥᱚᱢᱟᱫᱷᱟᱱᱮ ᱧᱟᱢ ᱟᱨ ᱚᱱᱠᱟ ᱞᱮᱠᱟᱛᱮ ᱡᱮᱱᱚ ᱦᱚᱲ ᱠᱚᱦᱚᱸ ᱠᱚ ᱜᱚᱲᱚ ᱠᱚ ᱧᱟᱢ ᱡᱮ ᱡᱟᱦᱟᱸᱭ ᱥᱟᱹᱨᱤᱜᱮ ᱡᱟᱹᱨᱩᱲᱟᱭᱟ ᱥᱮ ᱵᱟᱝ ᱡᱟᱹᱨᱩᱲ ᱦᱚᱲ ᱫᱚᱠᱚ ᱧᱟᱢᱮᱫᱟ ᱛᱳ ᱡᱟᱦᱟᱸᱱᱟᱜ ᱥᱩᱡᱳᱜ ᱥᱩᱵᱤᱫᱷᱟ ᱠᱚ ᱧᱟᱢᱮᱫᱟ ᱚᱱᱠᱟ ᱞᱮᱠᱟᱛᱮ ᱡᱮᱱᱚ ᱥᱚᱨᱠᱟ ᱦᱚᱸᱭ ᱠᱟᱹᱴᱤᱡ ᱢᱮᱸᱫ ᱢᱟᱨᱥᱟᱞ ᱞᱮ ᱧᱮᱞ ᱥᱮ ᱵᱩᱡᱷᱟᱹᱣ ᱫᱟᱲᱮᱜ ᱡᱮ ᱚᱠᱟᱴᱟᱜ ᱡᱟᱹᱨᱩᱲ ᱠᱟᱱᱟ ᱚᱠᱟᱴᱟᱜ ᱵᱟᱝ ᱡᱟᱹᱨᱩᱲ ᱠᱟᱱᱟ ᱛᱳ ᱱᱚᱣᱟ ᱫᱚ ᱡᱟᱭᱜᱟ ᱡᱟᱭᱜᱟ ᱜᱮ ᱵᱤᱵᱷᱤᱱᱱᱚ ᱨᱚᱠᱚᱢ ᱯᱚᱨᱤᱥᱛᱷᱤᱛᱤ ᱵᱤᱵᱷᱤᱱᱱᱚ ᱨᱚᱠᱚᱢ ᱜᱚᱲᱚ ᱜᱚᱯᱚᱲᱚ ᱠᱚ ᱦᱚᱲ ᱠᱚᱠᱚ ᱧᱟᱢ ᱮᱫᱟ ᱥᱮ ᱟᱭᱢᱟ ᱦᱚᱲ ᱠᱚ ᱵᱟᱠᱚ ᱧᱟᱢ ᱮᱫᱟ ᱛᱳ ᱛᱤᱱᱟᱹᱜ ᱴᱟ ᱤᱧᱤᱧ ᱢᱟᱱᱮ ᱤᱧᱟᱹᱜ ᱠᱟᱛᱷᱟ ᱛᱤᱧ ᱞᱟᱹᱭ ᱥᱟᱰᱮ ᱫᱟᱲᱮ ᱠᱮᱫᱟ ᱚᱱᱟᱫᱚ ᱦᱳᱭ ᱛᱳ ᱤᱧ ᱵᱟᱹᱧ ᱵᱩᱡᱷᱟᱹ ᱫᱟᱲᱮᱭᱟᱜ ᱠᱟᱱᱟ ᱥᱮ ᱵᱩᱡᱷᱟᱹᱣ ᱛᱤᱱ ᱴᱷᱤᱠ ᱤᱧ ᱵᱩᱡᱷᱟᱣ ᱠᱮᱫᱟ ᱩᱱᱟᱹᱜ ᱴᱟᱜᱮ ᱤᱧᱤᱧ ᱞᱟᱹᱭ ᱥᱟᱲᱮ ᱠᱮᱫᱟ ᱟᱭᱢᱟ ᱥᱟᱨᱦᱟᱣ